ᱤᱧᱤᱧ ᱢᱟᱱᱟᱣ ᱱᱚᱝᱠᱟᱱᱟᱜ ᱞᱟᱠᱪᱟᱨᱟᱱ ᱯᱚᱨᱚᱵᱽ ᱫᱚ ᱦᱩᱭᱩᱜ ᱠᱟᱱᱟ ᱥᱚᱦᱨᱟᱭ ᱟᱨ ᱵᱟᱦᱟ ᱥᱚᱦᱨᱟᱭ ᱨᱮᱫᱚ ᱟᱹᱰᱤ ᱠᱟᱡᱟᱠ ᱜᱮ ᱨᱟᱹᱥᱠᱟᱹ ᱦᱩᱭᱩᱜᱼᱟ ᱡᱮᱨᱚᱠᱚᱢ ᱯᱮᱲᱟ ᱯᱨᱚᱵᱷᱩ ᱠᱚᱠᱚ ᱥᱮᱴᱮᱨᱚᱜᱼᱟ ᱟᱨ ᱜᱟᱛᱮ ᱠᱚ ᱟᱭᱢᱟ ᱜᱮᱠᱚ ᱥᱮᱴᱮᱨᱚᱜᱼᱟ ᱛᱳ ᱮᱱᱮᱡ ᱥᱮᱨᱮᱧ ᱡᱚᱢᱼᱧᱩ ᱠᱟᱡᱟᱠ ᱨᱟᱹᱥᱠᱟᱹ ᱦᱩᱭᱩᱜᱼᱟ ᱟᱨᱚ ᱵᱟᱦᱟ ᱯᱚᱨᱚᱵᱽ ᱦᱤᱞᱳᱜ ᱦᱚᱸ ᱡᱟᱦᱟᱸ ᱦᱤᱞᱳᱜ ᱵᱟᱦᱟ ᱟᱛᱟᱝ ᱦᱩᱭᱩᱜᱼᱟ ᱩᱱ ᱦᱤᱞᱳᱜ ᱦᱚᱸ ᱟᱹᱰᱤ ᱨᱟᱹᱥᱠᱟᱹ ᱵᱩᱡᱷᱟᱹᱜᱼᱟ ᱟᱨ ᱦᱳᱞᱤ ᱮᱱᱮᱡ ᱦᱤᱞᱳᱜ ᱦᱚᱸ ᱢᱚᱡᱽ ᱵᱩᱡᱷᱟᱹᱜᱼᱟ ᱡᱟᱦᱟᱸ ᱫᱚ ᱢᱟᱨᱟᱝ ᱯᱚᱨᱚᱵᱽ ᱠᱟᱱᱟ ᱟᱵᱚ ᱥᱟᱱᱛᱟᱲ ᱜᱟᱶᱛᱟ ᱨᱮᱭᱟᱜ ᱢᱟᱨᱟᱝ ᱯᱚᱨᱚᱵᱽ ᱠᱟᱱᱟ ᱵᱟᱦᱟ ᱟᱨ ᱥᱚᱦᱨᱟᱭ ᱛᱳ ᱚᱱᱟᱠᱚ ᱨᱮᱫᱚ ᱟᱹᱰᱤ ᱠᱟᱡᱟᱠ ᱜᱮ ᱨᱟᱹᱥᱠᱟᱹ ᱦᱳᱭᱳᱜᱼᱟ